ᱦᱮᱞᱳ ᱦᱮᱸ ᱱᱚᱶᱟ ᱠᱤ ᱨᱟᱭᱯᱩᱨ ᱦᱟᱥᱯᱛᱟᱞ ᱠᱟᱱᱟ ᱟᱪᱪᱷᱟ ᱤᱧ ᱫᱚ ᱱᱟᱜᱼᱟᱭ ᱯᱦᱞᱠᱩᱥᱢᱟᱹ ᱠᱷᱚᱱ ᱤᱧ ᱞᱟᱹᱭᱮᱫ ᱛᱟᱦᱮᱸᱫ ᱛᱚ ᱟᱞᱮ ᱟᱹᱛᱩ ᱨᱮ ᱡᱟᱦᱟᱸ ᱥᱳᱢᱚᱥᱟ ᱦᱩᱭᱩᱜ ᱠᱟᱱᱟ ᱡᱮ ᱱᱚᱰᱮ ᱟᱭᱢᱟ ᱦᱚᱲ ᱜᱮ ᱰᱮᱝᱜᱩ ᱧᱟᱢ ᱟᱠᱟᱫ ᱠᱚᱣᱟ ᱛᱚ ᱟᱯᱮ ᱰᱟᱠᱛᱟᱨ ᱯᱟᱦᱟᱴᱟ ᱥᱮᱫ ᱠᱷᱚᱱᱟᱜ ᱪᱮᱫ ᱚᱱᱠᱟ ᱥᱩᱵᱤᱫᱟ ᱢᱮᱱᱟᱜ ᱟᱠᱤ ᱡᱟᱦᱟᱸ ᱱᱟᱜ ᱛᱮᱱᱟᱜ

ᱟᱨ ᱟᱨ ᱢᱤᱫᱴᱟᱝ ᱡᱟᱦᱟᱸ ᱵᱟᱰᱟᱭ ᱛᱮᱱᱟᱜ ᱛᱟᱦᱮᱸ ᱠᱟᱱᱟ ᱡᱩᱫᱤ ᱠᱮᱣ ᱟᱹᱛᱩ ᱨᱮ ᱛᱚ ᱱᱤᱛᱚᱜ ᱰᱮᱝᱜᱩ ᱫᱚᱢᱮ ᱜᱮ ᱵᱟᱹᱲᱛᱤ ᱧᱮᱞᱚᱜ ᱠᱟᱱ ᱜᱮᱭᱟ ᱛᱳ ᱚᱱᱟ ᱠᱚ ᱡᱟᱛᱮ ᱰᱮᱝᱜᱩ ᱡᱩᱫᱤ ᱵᱟᱝ ᱦᱩᱭᱟᱞᱮ ᱟᱹᱛᱩ ᱦᱚᱲᱟᱜ ᱪᱮᱫ ᱪᱮᱫ ᱠᱟᱹᱢᱤ ᱦᱚᱨᱟ ᱠᱚᱨᱟᱣ ᱦᱩᱭᱩᱜ ᱛᱟᱞᱮᱭᱟ

ᱟᱪᱪᱷᱟ ᱟᱪᱪᱷᱟ ᱱᱚᱶᱟ ᱟᱨ ᱢᱤᱫᱴᱟᱝ ᱵᱟᱰᱟᱭ ᱛᱟᱦᱮᱸ ᱠᱟᱱᱟ ᱡᱩᱫᱤ ᱟᱞᱮ ᱚᱭ ᱨᱟᱭᱯᱩᱨ ᱦᱟᱥᱯᱟᱛᱟᱞ ᱨᱮ ᱨᱩ ᱜᱤ ᱠᱚᱞᱮ ᱤᱫᱤ ᱠᱚᱣᱟ ᱛᱳ ᱚᱱᱟ ᱞᱟᱹᱜᱤᱫ ᱠᱤ ᱠᱳᱱᱳ ᱮᱢᱵᱩᱞᱮᱱᱥ ᱨᱮᱭᱟᱜ ᱵᱮᱵᱚᱥᱛᱟ ᱢᱮᱱᱟᱜᱼᱟ ᱟᱪᱪᱷᱟ ᱟᱨ ᱚᱱᱟ ᱫᱚ ᱛᱟᱦᱚᱞᱮ ᱚᱠᱚᱭ ᱥᱟᱞᱟᱜ ᱡᱳᱜᱟ ᱡᱳᱜ ᱦᱩᱭᱩᱜᱼᱟ ᱟᱯᱮ ᱰᱟᱠᱛᱟᱨ ᱠᱚ ᱥᱟᱶ ᱥᱮ ᱚᱰᱮᱱ ᱠᱚ ᱡᱟᱦᱟᱸᱭ ᱦᱚᱲ ᱠᱚ ᱢᱮᱱᱟᱜ ᱠᱚᱶᱟ ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱮᱰᱮᱠᱷᱚᱱ ᱟᱞᱮ ᱩᱱᱠᱩ ᱥᱟᱞᱟᱜ ᱜᱮ ᱯᱳᱭᱞᱳ ᱞᱮ ᱡᱳᱜᱟᱡᱳᱜ ᱞᱮᱜᱮ ᱦᱮᱸᱥᱮ ᱴᱷᱤᱠ ᱜᱮᱭᱟ ᱦᱮᱸ